ᱦᱮᱞᱳ ᱦᱳᱭ ᱤᱧ ᱜᱮ ᱰᱟᱠᱛᱟᱨ ᱤᱧ ᱞᱟᱹᱭᱮᱫᱟ ᱟᱪᱪᱷᱟ ᱟ ᱯᱮᱥᱮᱱᱴ ᱟᱜ ᱧᱩᱛᱩᱢ ᱟᱪᱪᱷᱟ ᱴᱷᱤᱠ ᱜᱮᱟ ᱛᱟᱦᱚᱞᱮ ᱟᱢ ᱟᱞᱚᱢ ᱪᱤᱱᱛᱟᱹ ᱵᱷᱟᱵᱽᱱᱟᱭᱟ ᱤᱧ ᱪᱟᱞᱟᱜ ᱠᱟᱹᱱᱟᱹᱧ ᱜᱟᱞᱢᱟᱨᱟᱣ ᱫᱟᱹᱧ ᱱᱟᱜ ᱠᱷᱟᱱ ᱚᱱᱟ ᱠᱩᱧ ᱧᱮᱞᱮᱫᱟ ᱧᱟᱢ ᱫᱚ ᱧᱟᱢᱚᱜᱼᱟ ᱠᱟᱛᱷᱟ ᱫᱚ ᱦᱩᱭᱩᱜ ᱠᱟᱱᱟ ᱡᱩᱫᱤ ᱟᱞᱮᱭᱟᱜ ᱨᱩᱞ ᱡᱟᱦᱟᱸ ᱨᱩᱞ ᱦᱤᱥᱟᱹᱵᱽ ᱛᱮᱫᱮ ᱟᱞᱮ ᱫᱚ ᱰᱮᱹᱰ ᱩᱱᱤ ᱯᱮᱥᱮᱱᱴ ᱢᱳᱴᱟ ᱢᱩᱴᱤ ᱵᱟᱨᱯᱮ ᱜᱷᱚᱱᱴᱟ ᱵᱟᱝ ᱮ ᱦᱩᱭ ᱞᱮᱱ ᱠᱷᱟᱱ ᱦᱟᱜ ᱟᱞᱮ ᱚᱱᱟ ᱤᱭᱟᱹ ᱰᱮᱹᱛᱷ ᱥᱟᱨᱴᱤᱯᱷᱤᱠᱮᱹᱴ ᱫᱚ ᱵᱟᱝᱞᱮ ᱮᱢ ᱫᱟᱲᱮᱭᱟᱜ ᱠᱟᱱᱟ ᱦᱮᱸ ᱚᱲᱟᱜ ᱛᱤᱵᱤᱱ ᱟᱹᱵᱜᱩ ᱫᱟᱲᱮ ᱟᱭᱟ ᱠᱤᱱᱛᱩ ᱟᱫᱚ ᱞᱟᱥᱴ ᱨᱮ ᱰᱮᱹᱛᱷ ᱥᱟᱨᱴᱤᱯᱷᱤᱠᱮᱹᱴ ᱛᱚ ᱠᱷᱟᱱ ᱞᱟᱜᱟᱜᱼᱟ ᱦᱳᱭ ᱟᱨ ᱟᱞᱤᱧ ᱱᱚᱰᱮ ᱦᱟᱜ ᱠᱷᱟᱱ ᱠᱷᱟᱛᱟ ᱠᱚ ᱚᱱᱟ ᱠᱚ ᱡᱚᱛᱚ ᱞᱤᱧ ᱥᱟᱵᱽᱢᱤᱴ ᱮᱫᱟ ᱥᱟᱵᱽᱢᱤᱴ ᱠᱟᱛᱮᱫ ᱜᱮ ᱦᱟᱜ ᱠᱷᱟᱱ ᱡᱩᱫᱤ ᱚᱰᱮ ᱠᱷᱚᱱᱟᱜ ᱯᱚᱧᱪᱟᱭᱮᱹᱛ ᱞᱤᱧ ᱠᱳᱞᱟ ᱚᱸᱰᱮ ᱠᱷᱚᱱᱟᱜ ᱟᱹᱵᱤᱱ ᱰᱮᱹᱛᱷ ᱥᱟᱨᱴᱤᱯᱷᱤᱠᱮᱹᱴ ᱛᱩᱞᱟᱹᱣ ᱵᱤᱱ ᱟᱨ ᱱᱤᱛᱚᱝ ᱦᱚᱸ ᱯᱮᱥᱮᱱᱴ ᱵᱮᱱ ᱟᱹᱜᱩ ᱫᱟᱲᱮ ᱟᱭᱟ ᱦᱳᱭ ᱛᱟᱲᱟ ᱛᱟᱲᱤ ᱜᱮ ᱟᱹᱵᱤᱱ ᱞᱤᱧ ᱵᱮᱵᱚᱥᱛᱟ ᱟᱹᱵᱤᱱ ᱠᱟᱱᱟ ᱚᱱᱟ ᱥᱟᱨᱴᱤᱯᱷᱤᱠᱮᱹᱴ ᱧᱟᱢ ᱞᱟᱹᱜᱤᱫ ᱦᱮᱸ ᱡᱚᱦᱟᱨ ᱜᱮ ᱢᱟ